ᱴᱚᱴᱷᱟ ᱠᱤᱭᱟᱹ ᱠᱟᱹᱣᱰᱤ ᱡᱟᱦᱟᱸ ᱫᱚ ᱮᱴᱟᱜ ᱠᱟᱹᱣᱰᱤ ᱠᱷᱚᱱ ᱮᱴᱟᱜ ᱠᱟᱹᱣᱰᱤ ᱨᱮ ᱦᱮᱡ ᱠᱟᱱᱟ ᱡᱮᱢᱚᱱ ᱢᱤᱫᱴᱮᱱ ᱫᱤᱠᱩ ᱩᱱᱤ ᱱᱚᱸᱰᱮ ᱫᱚᱭ ᱞᱟᱹᱭᱟᱹᱜ ᱠᱟᱱᱟ ᱦᱚᱲ ᱠᱟᱹᱱᱟᱹᱧ ᱦᱚᱲ ᱡᱮᱢᱚᱱ ᱡᱟᱦᱟᱸᱜᱮ ᱪᱮᱛᱟᱱ ᱠᱷᱚᱱ ᱯᱚᱭᱥᱟ ᱠᱚ ᱧᱟᱢᱚᱜᱼᱟ ᱵᱟᱝᱢᱟ ᱦᱟᱱᱟ ᱡᱟᱦᱟᱱ ᱚᱲᱟᱜ ᱯᱚᱭᱥᱟ ᱡᱟᱦᱟᱱ ᱯᱚᱭᱥᱟᱜᱮ ᱧᱟᱢᱚᱜᱼᱟ ᱚᱱᱟ ᱯᱚᱭᱥᱟ ᱡᱟᱦᱟᱸᱭᱮ ᱧᱟᱢᱟ ᱩᱱᱤ ᱞᱟᱦᱟ ᱞᱟᱹᱜᱤᱫ ᱱᱩᱭ ᱫᱤᱠᱩ ᱫᱚᱭ ᱞᱟᱦᱟᱜ ᱠᱟᱱᱟ ᱚᱱᱟ ᱯᱚᱭᱥᱟ ᱫᱚ ᱱᱩᱭ ᱫᱤᱠᱩᱣᱟᱜ ᱯᱚᱠᱮᱴ ᱨᱮᱜᱮ ᱵᱚᱞᱚᱜ ᱠᱟᱱᱟ ᱡᱮᱢᱚᱱ ᱟᱵᱚ ᱦᱚᱲ ᱫᱤᱠᱩ ᱮᱥ ᱴᱤ ᱠᱟᱨᱰ ᱠᱚᱨᱟᱣ ᱠᱟᱛᱮ ᱵᱟᱝᱢᱟ ᱟᱠᱚ ᱥᱩᱡᱳᱜ ᱥᱩᱵᱤᱫᱟ ᱠᱚ ᱦᱟᱛᱟᱣ ᱞᱟᱹᱜᱤᱫ ᱠᱚ ᱞᱟᱹᱭᱫᱟ ᱮᱥ ᱴᱤ ᱠᱟᱨᱰ ᱵᱟᱝᱢᱟ ᱠᱚᱱᱴᱨᱳᱞ ᱨᱮ ᱰᱷᱮᱨ ᱰᱷᱮᱨ ᱪᱟ ᱣᱞᱮ ᱧᱟᱢ ᱥᱮ ᱨᱮᱸᱜᱮᱡ ᱦᱚᱲ ᱢᱮᱱ ᱛᱮᱠᱚ ᱞᱟᱹᱭ ᱦᱚᱪᱚᱜ ᱠᱟᱱᱟ ᱮᱥ ᱴᱤ ᱟᱵᱚ ᱥᱟᱱᱛᱟᱞᱤ ᱫᱚ ᱟᱭᱢᱟ ᱴᱷᱮᱡ ᱜᱮ ᱥᱩᱡᱳᱜᱽ ᱥᱩᱵᱤᱫᱟ ᱢᱮᱱᱟᱜᱼᱟ ᱠᱤᱱᱛᱩ ᱱᱩᱠᱩ ᱫᱤᱠᱩ ᱫᱚ ᱵᱟᱝ ᱠᱚ ᱦᱩᱭ ᱦᱚᱪᱚ ᱛᱟᱵᱚᱱ ᱠᱟᱱᱟ ᱟᱵᱚ ᱞᱟᱦᱟᱨᱮ ᱩᱱᱠᱩ ᱜᱮᱠᱚ ᱞᱟᱦᱟᱜ ᱠᱟᱱᱟ ᱡᱮᱢᱚᱱ ᱢᱤᱫ ᱦᱚᱲᱟᱜ ᱯᱚᱭᱥᱟ ᱵᱟᱭ ᱛᱩᱞᱟᱹᱣ ᱫᱟᱲᱮᱜ ᱠᱟᱱᱟ ᱩᱱᱤᱭᱟᱜ ᱯᱚᱭᱥᱟ ᱩᱱᱤ ᱛᱩᱞᱟᱹᱣ ᱠᱟᱛᱮ ᱟᱭᱟᱜ ᱯᱚᱠᱮᱴ ᱨᱮᱜᱮ ᱵᱷᱚᱨᱟᱣ ᱮᱫᱟ ᱵᱟᱝᱢᱟ ᱢᱤᱫ ᱫᱷᱟᱣ ᱨᱮ ᱛᱩᱞᱟᱹᱣ ᱵᱟᱝ ᱦᱩᱭ ᱞᱮᱱᱛᱮ ᱵᱟᱨ ᱫᱷᱟᱣ ᱴᱤᱯ ᱦᱚᱪᱚ ᱠᱮᱫᱮᱭᱟ ᱟᱨᱚ ᱟᱭᱢᱟ ᱨᱚᱠᱚᱢ ᱥᱩᱡᱳᱜᱽ ᱠᱚ ᱦᱟᱛᱟᱣᱮᱜ ᱛᱟᱵᱚᱱᱟ ᱟᱵᱚ ᱥᱟᱱᱛᱟᱲᱟᱜ ᱠᱟᱹᱣᱰᱤ ᱴᱚᱴᱷᱟ ᱠᱤᱭᱟᱹ ᱠᱟᱹᱣᱰᱤ ᱟᱹᱨᱤ ᱞᱮᱠᱟᱛᱮ ᱚᱱᱠᱟ ᱛᱮᱜᱮ ᱵᱟᱹᱲᱤᱡ ᱠᱚ ᱵᱮᱵᱚᱦᱟᱨ ᱫᱟ ᱵᱟᱝᱠᱷᱟᱱ ᱫᱚ ᱥᱟᱱᱛᱟᱲᱤ ᱯᱟᱹᱨᱥᱤ ᱫᱚ ᱟᱹᱰᱤ ᱢᱚᱡᱽ ᱯᱟᱹᱨᱥᱤ ᱠᱟᱱᱟ